ᱟᱵᱚᱣᱟᱜ ᱱᱚᱣᱟ ᱱᱮᱛᱟᱨ ᱫᱚ ᱴᱟᱠᱟ ᱯᱚᱭᱥᱟ ᱠᱚᱫᱚ ᱦᱚᱲᱟᱜ ᱛᱤᱨᱮ ᱦᱚᱸ ᱟᱭᱢᱟ ᱦᱤᱡᱩᱜ ᱠᱟᱱᱟ ᱱᱚᱣᱟ ᱴᱟᱠᱟ ᱯᱚᱭᱥᱟ ᱦᱮᱡ ᱠᱷᱟᱛᱤᱨ ᱨᱮᱦᱚᱸ ᱟᱭᱢᱟ ᱨᱚᱠᱚᱢ ᱠᱟᱨᱚᱱ ᱢᱮᱱᱟᱜᱼᱟ ᱚᱨᱛᱷᱚᱱᱚᱭᱛᱤᱠ ᱩᱱᱱᱚᱛᱤ ᱨᱮᱱᱟᱜ ᱠᱟᱨᱚᱱ ᱢᱮᱱᱟᱜᱼᱟ ᱠᱟᱨᱚᱱ ᱫᱚ ᱦᱩᱭᱩᱜ ᱠᱟᱱᱟ ᱡᱮᱢᱚᱱ ᱵᱤᱵᱷᱤᱱᱱᱚ ᱥᱮᱠᱴᱟᱨ ᱢᱮᱱᱟᱜᱼᱟ ᱚᱱᱟ ᱥᱮᱠᱴᱟᱨ ᱠᱚᱦᱚᱸ ᱩᱱᱱᱚᱛᱤᱜᱮ ᱡᱮᱢᱚᱱ ᱠᱚ ᱢᱮᱱ ᱫᱟ ᱠᱨᱤᱥᱤ ᱠᱚ ᱢᱮᱱ ᱫᱟ ᱞᱟᱦᱟ ᱛᱮᱫᱚ ᱡᱮᱢᱚᱱ ᱪᱟᱥᱵᱟᱥ ᱠᱚᱦᱚᱸ ᱥᱮᱨᱚᱠᱚᱢ ᱵᱟᱝ ᱦᱩᱭᱩᱜ ᱠᱟᱱ ᱛᱟᱦᱮᱸᱜᱼᱟ ᱚᱱᱼᱚᱝᱠᱟ ᱠᱟᱛᱮᱜ ᱴᱟᱠᱟ ᱯᱚᱭᱥᱟ ᱦᱚᱸ ᱵᱟᱠᱚ ᱧᱟᱢᱮᱫ ᱛᱟᱦᱮᱸᱫ ᱱᱤᱛ ᱧᱮᱞᱚᱜ ᱠᱟᱱᱟ ᱪᱟᱥ ᱵᱟᱥ ᱠᱟᱛᱮᱜ ᱦᱚᱸ ᱵᱮᱹᱥ ᱵᱷᱟᱞᱮ ᱴᱟᱠᱟ ᱯᱚᱭᱥᱟ ᱦᱤᱡᱩᱜ ᱠᱟᱱᱟ ᱡᱟᱦᱟᱸ ᱴᱟᱠᱟ ᱯᱚᱭᱥᱟ ᱧᱟᱢ ᱠᱟᱛᱮᱜ ᱩᱱᱠᱩ ᱱᱚᱣᱟ ᱠᱚ ᱴᱟᱠᱟ ᱯᱚᱭᱥᱟ ᱵᱮᱝᱠ ᱠᱚᱨᱮ ᱠᱚ ᱫᱚᱦᱚ ᱫᱟᱲᱮᱭᱟᱜ ᱠᱟᱱᱟ ᱟᱠᱚᱣᱟᱜ ᱡᱮᱢᱚᱱ ᱞᱟᱵᱷ ᱦᱩᱭᱩᱜ ᱠᱟᱱᱟ ᱚᱱᱟ ᱥᱟᱶᱛᱮ ᱵᱮᱝᱠ ᱡᱮᱜᱩᱞᱟ ᱢᱮᱱᱟᱜᱼᱟ ᱚᱱᱟ ᱠᱚ ᱟᱰᱤ ᱢᱚᱸᱡᱽ ᱱᱟᱯᱟᱭ ᱛᱮ ᱪᱟᱞᱟᱜ ᱠᱟᱱᱟ ᱵᱮᱝᱠ ᱦᱚᱸ ᱚᱱᱟ ᱠᱚ ᱴᱟᱠᱟᱭ ᱠᱷᱟᱴᱟᱣ ᱫᱟ ᱚᱸᱰᱮ ᱠᱷᱚᱱ ᱩᱱᱤᱦᱚᱸ ᱫᱤᱥᱚᱢ ᱨᱮᱱᱟᱜ ᱦᱚᱸ ᱢᱟᱱᱮ ᱚᱨᱛᱷᱚᱱᱚᱭᱛᱤᱠ ᱦᱚᱸ ᱪᱮᱛᱟᱱ ᱥᱮᱫ ᱨᱟᱠᱟᱵ ᱠᱟᱱᱟ ᱚᱱᱠᱟ ᱞᱮᱠᱟ ᱠᱷᱟᱹᱞᱤ ᱟᱵᱚ ᱪᱟᱥᱵᱟᱥ ᱫᱚ ᱵᱟᱝ ᱵᱤᱵᱷᱤᱱᱱᱚ ᱵᱮᱵᱽᱥᱟ ᱵᱟᱱᱤᱡᱽ ᱨᱮᱦᱚᱸ ᱢᱟᱱᱮ ᱱᱤᱛ ᱩᱱᱱᱚᱛᱤ ᱦᱮᱡ ᱟᱠᱟᱱᱟ ᱮᱵᱚᱝ ᱚᱱᱟ ᱩᱱᱱᱚᱛᱚ ᱠᱷᱟᱛᱤᱨ ᱛᱮᱜᱮ ᱧᱮᱞᱚᱜ ᱠᱟᱱᱟ ᱢᱤᱜ ᱥᱮᱫ ᱛᱮᱫᱚ ᱟᱵᱚᱣᱟᱜ ᱚᱨᱛᱷᱚᱱᱤᱛᱤ ᱫᱚ ᱢᱤᱜᱴᱮᱱ ᱢᱚᱡᱽᱵᱩᱛ ᱢᱮᱱᱟᱜᱼᱟ ᱪᱮᱫᱟᱜ ᱵᱟᱝᱢᱟ ᱟᱵᱚ ᱱᱚᱣᱟ ᱧᱮᱞ ᱛᱮᱜᱮ ᱵᱩᱡᱷᱟᱹᱜ ᱠᱟᱱᱟ ᱡᱮ ᱟᱵᱚ ᱞᱟᱦᱟ ᱛᱮ ᱛᱤᱱᱟᱹᱜ ᱡᱚᱢ ᱧᱩ ᱵᱟᱝ ᱛᱟᱦᱮᱸ ᱠᱟᱛᱮᱜ ᱦᱚᱲ ᱵᱚ ᱛᱟᱦᱮᱸᱱ ᱠᱟᱱ ᱛᱟᱦᱮᱸᱫ ᱱᱤᱛ ᱫᱚ ᱠᱤᱱᱛᱩ ᱚᱱᱠᱟᱱᱟᱜ ᱡᱤᱱᱤᱥ ᱫᱚ ᱠᱷᱩᱵᱽ ᱮᱠᱴᱟ ᱵᱟᱝ ᱧᱮᱞᱚᱜ ᱠᱟᱱᱟ ᱡᱮ ᱵᱟᱝ ᱡᱚᱢ ᱠᱟᱛᱮᱜ ᱦᱚᱲ ᱠᱚ ᱛᱟᱦᱮᱸᱱ ᱠᱟᱱᱟ ᱚᱱᱠᱟ ᱫᱚ ᱵᱟᱝ ᱴᱟᱠᱟ ᱯᱚᱭᱥᱟ ᱛᱤᱨᱮ ᱦᱮᱡ ᱟᱠᱟᱱ ᱛᱮᱜᱮ ᱟᱵᱚᱣᱟᱜ ᱱᱚᱣᱟ ᱱᱤᱛ ᱢᱚᱸᱡᱽ ᱛᱮ ᱡᱚᱢ ᱧᱩ ᱵᱚ ᱧᱟᱢ ᱫᱟ ᱢᱟᱱᱮ ᱦᱚᱨᱚᱜ ᱵᱟᱸᱫᱮ ᱵᱚ ᱧᱟᱢ ᱫᱟ ᱚᱱᱟ ᱥᱟᱶᱛᱮ ᱟᱵᱚ ᱨᱮᱱ ᱜᱤᱫᱽᱨᱟᱹ ᱯᱤᱫᱽᱨᱟᱹ ᱦᱚᱸ ᱥᱠᱩᱞ ᱛᱮ ᱚᱱᱟ ᱠᱚᱵᱚ ᱠᱩᱞ ᱫᱟᱲᱮᱣ ᱠᱚ ᱠᱟᱱᱟ ᱟᱨ ᱱᱚᱣᱟ ᱡᱩᱫᱤ ᱵᱟᱝ ᱛᱟᱦᱮᱸ ᱞᱮᱱ ᱠᱷᱟᱱ ᱛᱚ ᱱᱚᱝᱠᱟ ᱵᱟᱝ ᱦᱩᱭ ᱠᱚᱜᱼᱟ ᱛᱚ ᱱᱚᱣᱟ ᱠᱚ ᱧᱮᱞ ᱛᱮᱜᱮ ᱢᱚᱴᱟ ᱢᱩᱴᱤ ᱧᱮᱞᱚᱜ ᱠᱟᱱᱟ ᱴᱷᱤᱠ ᱜᱮ ᱢᱮᱱᱟᱜᱼᱟ ᱡᱳᱫᱤᱭᱳ ᱧᱮᱞᱚᱜ ᱠᱟᱱᱟ ᱱᱚᱣᱟ ᱱᱚᱣᱟ ᱥᱟᱶᱛᱮ ᱥᱟᱶᱛᱮ ᱡᱮᱢᱚᱱ ᱴᱟᱠᱟ ᱯᱚᱭᱥᱟ ᱦᱮᱡ ᱠᱟᱱᱟ ᱚᱱᱟ ᱥᱟᱶᱛᱮ ᱡᱤᱱᱤᱥ ᱯᱚᱛᱨᱚ ᱫᱟᱢ ᱠᱚᱦᱚᱸ ᱟᱰᱤ ᱰᱷᱮᱹᱨ ᱠᱟᱱᱟ ᱚᱱᱟ ᱰᱷᱮᱹᱨ ᱟᱠᱟᱱ ᱨᱮᱦᱚᱸ ᱱᱤᱛ ᱫᱚ ᱠᱤᱪᱷᱩ ᱴᱟᱠᱟ ᱯᱚᱭᱥᱟ ᱫᱚ ᱟᱵᱚ ᱛᱤᱨᱮ ᱛᱟᱦᱮᱸᱱ ᱠᱟᱱ ᱜᱮᱭᱟ ᱟᱨ ᱚᱱᱟ ᱫᱤᱠ ᱛᱮ ᱧᱮᱞᱚᱜ ᱠᱟᱱᱟ ᱢᱚᱴᱟ ᱢᱩᱴᱤ ᱚᱨᱛᱷᱚᱱᱚᱭᱛᱤᱠ ᱚᱵᱚᱥᱛᱷᱟ ᱫᱚ ᱢᱚᱴᱟᱢᱩᱴᱤ ᱴᱷᱤᱠ ᱜᱮᱭᱟ ᱟᱨ ᱚᱱᱟ ᱥᱟᱶᱛᱮ ᱱᱤᱛ ᱧᱮᱞᱚᱜ ᱠᱟᱱᱟ ᱟᱵᱚ ᱵᱤᱵᱷᱤᱱᱱᱚ ᱵᱮᱝᱠᱤᱝ ᱵᱮᱵᱚᱥᱛᱟ ᱨᱮ ᱧᱮᱞᱚᱜ ᱠᱟᱱᱟ ᱩᱱᱟᱹᱜ ᱵᱮᱝᱠ ᱠᱚ ᱠᱷᱩᱞᱟᱹᱣ ᱠᱟᱱᱟ ᱱᱚᱰᱮ ᱱᱤᱛ ᱞᱟᱦᱟ ᱟᱵᱚ ᱵᱮᱝᱠ ᱠᱷᱚᱱ ᱴᱟᱠᱟ ᱯᱚᱭᱥᱟ ᱵᱟᱵᱚᱱ ᱫᱚᱦᱚᱭᱮᱫ ᱛᱟᱦᱮᱸᱜᱼᱟ ᱱᱤᱛ ᱧᱮᱞᱚᱜ ᱠᱟᱱᱟ ᱟᱵᱚ ᱡᱟᱜᱮ ᱡᱟᱦᱟᱸᱱᱟᱜ ᱵᱚ ᱫᱚᱦᱚᱭ ᱧᱟᱢ ᱫᱟ ᱡᱚᱛᱚ ᱦᱚᱲ ᱵᱚ ᱪᱤᱱᱛᱟᱹ ᱵᱷᱟᱵᱽᱱᱟᱭᱱᱟ ᱟᱵᱚ ᱟᱠᱷᱤᱨ ᱨᱮᱱᱟᱜ ᱠᱟᱛᱷᱟ ᱟᱠᱷᱤᱨ ᱨᱮᱱᱟᱜ ᱠᱟᱛᱷᱟ ᱪᱤᱱᱛᱟᱹ ᱠᱟᱛᱮᱜ ᱜᱮ ᱜᱤᱫᱽᱨᱟᱹ ᱠᱚᱣᱟᱜ ᱠᱟᱛᱷᱟ ᱟᱵᱚᱣᱟᱜ ᱯᱚᱨᱤᱵᱟᱨ ᱨᱮᱱᱟᱜ ᱠᱟᱛᱷᱟ ᱟᱫᱚ ᱚᱱᱟ ᱠᱷᱟᱛᱤᱨ ᱟᱵᱚ ᱢᱚᱴᱟᱢᱩᱴᱤ ᱠᱤᱪᱷᱩ ᱴᱟᱠᱟ ᱯᱚᱭᱥᱟ ᱫᱚ ᱵᱮᱝᱠ ᱨᱮᱵᱚ ᱫᱚᱦᱚᱭ ᱫᱟ ᱱᱮᱛᱟᱨ ᱠᱟᱛᱮᱜ ᱫᱚ ᱮᱵᱚᱝ ᱱᱚᱣᱟ ᱠᱷᱚᱱ ᱜᱮ ᱵᱩᱡᱷᱟᱹᱜ ᱠᱟᱱᱟ ᱡᱮ ᱟᱵᱚᱣᱟᱜ ᱱᱚᱣᱟ ᱠᱟᱹᱣᱰᱤ ᱱᱤᱛᱤ ᱡᱮᱴᱟ ᱚᱱᱟ ᱫᱚ ᱱᱤᱛᱚᱜ ᱢᱟᱱᱮ ᱢᱚᱴᱟᱢᱩᱴᱤ ᱴᱷᱤᱠ ᱜᱮᱭᱟ ᱟᱨ ᱠᱟᱣᱰᱤ ᱱᱤᱛᱤ ᱥᱟᱶᱛᱮ ᱡᱮ ᱡᱤᱱᱤᱥᱴᱟ ᱧᱮᱞᱚᱜ ᱠᱟᱱᱟ ᱤᱱᱴᱟᱨᱱᱮᱹᱴ ᱡᱮ ᱵᱮᱵᱚᱥᱛᱷᱟ ᱵᱟ ᱤᱱᱴᱟᱨᱱᱮᱹᱴ ᱵᱮᱝᱠᱤᱝ ᱡᱮ ᱵᱮᱵᱚᱥᱛᱟ ᱚᱱᱟ ᱤᱱᱴᱟᱨᱱᱮ ᱴ ᱵᱮᱝᱠᱤᱝ ᱵᱮᱵᱚᱥᱛᱟ ᱦᱚᱸ ᱟᱰᱤ ᱵᱷᱟᱞᱮ ᱡᱤᱱᱤᱥ ᱠᱟᱱᱟ ᱪᱮᱫᱟᱜ ᱵᱟᱝᱢᱟ ᱟᱢᱫᱚ ᱱᱤᱛ ᱴᱟᱠᱟ ᱯᱚᱭᱥᱟ ᱤᱭᱟᱹᱭ ᱞᱟᱜᱤᱜ ᱫᱚᱦᱚᱭ ᱞᱟᱜᱤᱫ ᱵᱮᱝᱠ ᱛᱮ ᱪᱟᱞᱟᱜ ᱵᱟᱝ ᱦᱩᱭᱩᱜ ᱛᱟᱢᱟ ᱟᱢ ᱚᱲᱟᱜ ᱨᱮ ᱫᱩᱲᱩᱵ ᱠᱟᱛᱮᱜ ᱜᱮ ᱡᱟᱦᱟᱸᱭᱟᱜ ᱤᱭᱟᱹ ᱠᱷᱚᱱ ᱜᱮ ᱡᱟᱦᱟᱸᱭ ᱴᱷᱮᱱ ᱴᱟᱠᱟᱢ ᱧᱟᱢ ᱠᱷᱟᱱ ᱩᱱᱤ ᱰᱟᱭᱨᱮᱠᱴ ᱡᱩᱫᱤ ᱟᱢᱟᱜ ᱵᱮᱝᱠ ᱨᱮᱭᱟᱜ ᱤᱭᱟᱹ ᱛᱟᱦᱮᱸᱱ ᱠᱷᱟᱱ ᱮᱠᱟᱣᱩᱱᱴ ᱛᱟᱦᱮᱸᱱ ᱠᱷᱟᱱ ᱚᱸᱰᱮ ᱠᱷᱚᱱ ᱚᱸᱰᱮ ᱮᱠᱫᱚᱢ ᱴᱟᱠᱟ ᱥᱚᱨᱟᱥᱚᱨᱤ ᱚᱱᱟ ᱵᱮᱝᱠ ᱨᱮᱢ ᱡᱚᱢᱟ ᱫᱟᱲᱮᱭᱟᱜ ᱠᱟᱱᱟ ᱟᱨ ᱛᱩᱞᱟᱹᱣ ᱨᱮᱱᱟᱜ ᱦᱚᱸ ᱠᱚᱱᱚ ᱵᱮᱯᱟᱨ ᱵᱟᱱᱩᱜᱼᱟ ᱱᱤᱛ ᱢᱟ ᱮ ᱴᱤ ᱮᱢ ᱠᱟᱨᱰ ᱦᱩᱭ ᱠᱟᱱᱟ ᱮ ᱴᱤ ᱮᱢ ᱠᱟᱨᱰ ᱛᱮᱢ ᱚᱸᱰᱮ ᱠᱷᱚᱱᱟᱜ ᱡᱮ ᱠᱳᱱᱳ ᱮ ᱴᱤ ᱮᱢ ᱥᱮᱱᱴᱟᱨᱮᱢ ᱪᱟᱞᱟᱣ ᱞᱮᱱᱠᱷᱟᱱ ᱚᱸᱰᱮ ᱠᱷᱚᱱᱟᱜ ᱴᱟᱠᱟᱢ ᱛᱩᱞᱟᱹᱣ ᱫᱟᱲᱮᱭᱟᱜ ᱠᱟᱱᱟ ᱠᱚᱱᱚ ᱚᱥᱩᱵᱤᱫᱟ ᱵᱟᱝ ᱦᱩᱭᱩᱜ ᱛᱟᱢᱟ ᱫᱚᱠᱟᱱ ᱛᱮ ᱱᱤᱛ ᱪᱟᱞᱟᱜ ᱢᱮ ᱚᱸᱰᱮ ᱠᱷᱚᱱᱟᱜ ᱚᱱᱟ ᱥᱤᱥᱴᱮᱢ ᱯᱮ ᱥᱤᱥᱴᱮᱢ ᱢᱮᱱᱟᱜᱼᱟ ᱯᱮᱴᱤᱮᱢ ᱢᱮᱱᱟᱜᱼᱟ ᱤᱭᱟᱹ ᱠᱚ ᱟᱢ ᱫᱚ ᱴᱟᱠᱟ ᱯᱚᱭᱥᱟ ᱤᱫᱤᱜᱮ ᱵᱟᱝ ᱦᱩᱭᱩᱜ ᱛᱟᱢᱟ ᱮᱠᱫᱚᱢ ᱥᱩᱫᱷᱩᱢᱟᱛᱨᱚ ᱮ ᱴᱤ ᱮᱢ ᱠᱟᱨᱰ ᱚᱸᱰᱮᱢ ᱤᱫᱤᱞᱮᱠᱷᱟᱱ ᱠᱨᱮᱰᱤᱴ ᱠᱟᱨᱰ ᱠᱚ ᱵᱟ ᱰᱮᱹᱵᱤᱴ ᱠᱟᱨᱰ ᱠᱚᱢ ᱤᱫᱤ ᱞᱮᱠᱷᱟᱱ ᱚᱸᱰᱮ ᱠᱷᱚᱱ ᱜᱮ ᱚᱱᱟ ᱡᱚᱛᱚ ᱤᱭᱟᱹᱜ ᱠᱟᱱ ᱛᱟᱢᱟ ᱯᱮᱹ ᱫᱟᱲᱮᱭᱟᱜ ᱠᱟᱱᱟᱢ ᱛᱟᱞᱦᱮ ᱱᱚᱣᱟ ᱠᱚ ᱫᱤᱠ ᱫᱤᱭᱮ ᱧᱮᱞᱚᱜ ᱠᱟᱱᱟ ᱡᱮ ᱱᱚᱣᱟ ᱤᱱᱴᱟᱨᱱᱮᱹᱴ ᱵᱮᱝᱠᱤᱝ ᱥᱤᱥᱴᱮᱢ ᱵᱟ ᱰᱤᱡᱤᱴᱟᱞ ᱯᱮᱢᱮᱱᱴ ᱱᱚᱣᱟ ᱠᱚᱫᱚ ᱟᱰᱤ ᱱᱟᱯᱟᱭ ᱥᱤᱥᱴᱮᱢ ᱠᱟᱱ ᱜᱮᱭᱟ ᱡᱚᱫᱤ ᱠᱤᱪᱷᱩ ᱚᱥᱵᱤᱫᱟ ᱦᱮᱱᱟᱜ ᱜᱮᱭᱟ ᱡᱟᱦᱟᱸᱭ ᱠᱚ ᱵᱟᱵᱚ ᱵᱟᱲᱟᱭᱟ ᱟᱨ ᱱᱚᱣᱟ ᱠᱚ ᱵᱮᱵᱚᱦᱟᱨ ᱵᱮᱵᱚᱦᱟᱨ ᱛᱮᱜᱮ ᱵᱚ ᱵᱟᱲᱟᱭᱟ ᱟᱨ ᱱᱚᱝᱠᱟ ᱛᱮᱜᱮ ᱢᱤᱫ ᱫᱤᱱ ᱫᱚ ᱡᱚᱛᱚ ᱟᱨᱚ ᱱᱟᱯᱟᱭᱚᱜ ᱛᱟᱵᱚᱱᱟ ᱱᱚᱣᱟ ᱜᱮ ᱤᱧ ᱡᱚᱛᱚ ᱦᱚᱲ ᱴᱷᱮᱱᱤᱧ ᱢᱮᱱ ᱫᱟ ᱱᱚᱣᱟ ᱫᱚ ᱟᱰᱤ ᱱᱟᱯᱟᱭ ᱡᱤᱱᱤᱥ ᱠᱟᱱ ᱜᱮᱭᱟ